ᱧᱮᱧᱮᱞᱤᱭᱟᱹ ᱥᱟᱞᱟᱜ ᱜᱚᱲᱦᱚᱱ ᱤᱫᱤ ᱠᱟᱛᱮᱫ ᱟᱹᱰᱤ ᱵᱮᱥ ᱤᱧ ᱢᱚᱱᱮᱭᱟ ᱪᱮᱫᱟᱜ ᱚᱱᱟ ᱜᱚᱲᱦᱚᱱ ᱤᱧᱟᱹᱜ ᱛᱤᱛᱤᱧ ᱵᱮᱱᱟᱣ ᱠᱟᱜᱼᱟ ᱤᱧᱟᱹᱜ ᱛᱤ ᱛᱮᱧᱨᱚᱝ ᱠᱟᱜᱼᱟ ᱤᱧᱟᱹᱜ ᱛᱤ ᱛᱮ ᱡᱚᱛᱚ ᱠᱤᱪᱷᱩᱧ ᱪᱤᱠᱟᱣ ᱠᱟᱜᱼᱟ ᱚᱱᱟ ᱠᱟᱨᱚᱱ ᱛᱮ ᱚᱱᱟ ᱜᱚᱲᱦᱚᱱ ᱵᱟᱠᱷᱨᱟ ᱛᱮ ᱟᱹᱰᱤ ᱜᱚᱨᱚᱵᱽ ᱤᱧ ᱵᱩᱡᱷᱟᱹᱣᱟ ᱚᱱᱟ ᱜᱚᱲᱦᱚᱱ ᱮᱴᱟᱜ ᱦᱚᱲ ᱠᱚ ᱧᱮᱞ ᱞᱮᱠᱷᱟᱱ ᱦᱚᱸ ᱢᱚᱡᱽ ᱠᱚ ᱟᱹᱭᱠᱟᱹᱣᱟ ᱪᱮᱫᱟᱜ ᱥᱮ ᱚᱠᱟᱴᱷᱮᱡ ᱦᱚᱸ ᱚᱱᱟ ᱜᱚᱲᱦᱚᱱ ᱨᱮᱭᱟᱜ ᱠᱚᱱᱚ ᱨᱚᱠᱚᱢ ᱨᱟᱹᱯᱩᱫ ᱠᱳᱱᱳ ᱨᱚᱠᱚᱢ ᱵᱟᱹᱲᱤᱡ ᱡᱟᱭᱜᱟ ᱵᱟᱹᱧ ᱫᱚᱦᱚ ᱠᱟᱜᱼᱟ ᱟᱨ ᱚᱱᱟ ᱵᱟᱠᱷᱨᱟ ᱛᱮ ᱟᱹᱰᱤ ᱦᱚᱲ ᱠᱚᱦᱚᱸ ᱥᱮ ᱧᱮᱧᱮᱞᱤᱭᱟᱹ ᱠᱚᱦᱚᱸ ᱟᱹᱰᱤ ᱜᱚᱨᱚᱵᱽ ᱠᱚ ᱟᱹᱭᱠᱟᱹᱣᱟ ᱚᱱᱟ ᱜᱚᱲᱦᱚᱱ ᱢᱤᱫ ᱫᱚᱢ ᱠᱚ ᱧᱮᱞ ᱞᱮᱠᱷᱟᱱ ᱜᱷᱟᱱᱮ ᱜᱷᱟᱱᱮ ᱧᱮᱧᱮᱞ ᱥᱟᱱᱟ ᱠᱚᱣᱟ ᱚᱱᱟ ᱜᱚᱲᱦᱚᱱ ᱵᱮᱱᱟᱣ ᱨᱮ ᱤᱧᱟᱹᱜ ᱥᱚᱢᱚᱭ ᱟᱨ ᱤᱧᱟᱹᱜ ᱠᱷᱚᱨᱪᱟ ᱡᱚᱛᱚᱣᱟᱜ ᱥᱚᱢᱟᱱ ᱵᱷᱟᱵᱽ ᱛᱮᱧ ᱫᱚᱦᱚ ᱠᱟᱜᱼᱟ ᱚᱱᱟ ᱜᱚᱲᱦᱚᱱ ᱱᱚᱝᱠᱟᱧ ᱵᱮᱱᱟᱣ ᱠᱟᱜᱼᱟ ᱢᱤᱫ ᱫᱚᱢ ᱠᱚ ᱧᱮᱞ ᱞᱮᱠᱷᱟᱱ ᱵᱟᱨ ᱵᱟᱨ ᱧᱮᱧᱮᱞ ᱥᱟᱱᱟ ᱠᱚᱣᱟ